ᱟᱵᱚ ᱱᱤᱛᱳᱜ ᱱᱚᱣᱟ ᱥᱟᱱᱛᱟᱞ ᱦᱚᱲ ᱟᱵᱚ ᱯᱟᱨᱤᱥ ᱥᱮ ᱩᱯᱨᱩᱢ ᱟᱵᱚ ᱱᱚᱣᱟ ᱵᱟᱭᱤᱥ ᱴᱤ ᱵᱷᱟᱥᱟ ᱨᱮ ᱟᱵᱚᱣᱟᱜ ᱢᱤᱫᱴᱮᱡ ᱵᱷᱟᱥᱟ ᱦᱮᱱᱟᱜᱼᱟ ᱥᱮ ᱱᱚᱣᱟ ᱵᱷᱟᱥᱟ ᱫᱚ ᱥᱟᱱᱛᱟᱲ ᱵᱷᱟᱥᱟ ᱱᱤᱭᱟᱹ ᱵᱷᱟᱥᱟ ᱤᱫᱤ ᱠᱟᱛᱮᱫ ᱟᱵᱚ ᱜᱚᱴᱟ ᱟᱵᱚ ᱵᱷᱟᱨᱚᱛ ᱵᱚᱨᱥᱚ ᱨᱮ ᱜᱚᱴᱟ ᱠᱚᱲᱟᱢ ᱚᱥᱟᱨ ᱥᱮ ᱠᱚᱲᱟᱢ ᱪᱮᱴᱟᱜ ᱠᱟᱛᱮᱫ ᱵᱚᱱ ᱫᱟᱬᱟ ᱫᱟᱲᱮᱭᱟᱜ ᱠᱟᱱᱟ ᱚᱱᱟ ᱠᱷᱟᱹᱛᱤᱨ ᱛᱮ ᱟᱵᱚᱣᱟᱜ ᱯᱟᱹᱨᱤᱥ ᱟᱨ ᱥᱮ ᱩᱯᱨᱩᱢ ᱤᱫᱤ ᱠᱟᱛᱮᱫ ᱟᱵᱚ ᱫᱚ ᱦᱚᱲ ᱵᱷᱟᱞᱚ